ᱤᱧ ᱫᱚ ᱤᱱᱴᱟᱨ ᱱᱮᱴ ᱵᱮᱝᱠ ᱤᱧ ᱠᱩᱥᱤᱭᱟᱜ ᱜᱮᱭᱟ ᱡᱚᱠᱷᱚᱱ ᱡᱟᱦᱟᱸᱛᱮᱧ ᱪᱟᱞᱟᱜᱼᱟ ᱡᱩᱫᱤ ᱢᱟᱱᱤ ᱵᱮᱠᱤᱧ ᱦᱤᱲᱤᱧ ᱚᱴᱚᱠᱟᱜᱼᱟ ᱛᱟᱦᱞᱮᱠᱷᱟᱱ ᱚᱸᱰᱮᱠᱷᱚᱱ ᱚᱸᱰᱮ ᱠᱷᱚᱱᱤᱧ ᱯᱮᱢᱮᱴ ᱫᱟᱲᱮᱭᱟᱜᱼᱟ ᱟᱨ ᱠᱷᱟᱨᱟᱯ ᱫᱤᱠ ᱫᱚ ᱦᱩᱭᱜ ᱠᱟᱱᱟ ᱡᱚᱞᱷᱚᱱ ᱦᱚᱭ ᱛᱚ ᱡᱟᱦᱟᱸᱛᱤᱧ ᱪᱟᱞᱟᱣᱱᱟ ᱡᱟᱦᱟᱱᱟᱜ ᱦᱟᱛᱟᱣ ᱥᱟᱱᱟ ᱠᱤᱫᱤᱧᱟ ᱡᱚᱢ ᱥᱟᱱᱟ ᱠᱤᱫᱤᱧᱟ ᱚᱸᱰᱮ ᱠᱷᱚᱱ ᱜᱤᱧ ᱮᱢ ᱫᱟ ᱯᱚᱭᱥᱟ ᱟᱨ ᱚᱱᱠᱟ ᱛᱮᱜᱮ ᱤᱧᱟᱹᱜ ᱯᱚᱭᱥᱟ ᱫᱚ ᱪᱟᱵᱟᱜ ᱠᱟᱱᱟ